ᱤᱧ ᱫᱚ ᱤᱧᱟᱹᱜ ᱯᱷᱳᱴᱳ ᱫᱚ ᱚᱠᱚᱭᱦᱚᱸ ᱵᱟᱹᱧ ᱩᱫᱩᱜ ᱟᱠᱟᱫ ᱠᱚᱣᱟ ᱪᱮᱫᱟᱜ ᱥᱮ ᱮᱠᱷᱚᱱ ᱛᱚ ᱢᱚᱸᱡᱽ ᱛᱮ ᱯᱷᱳᱴᱳ ᱫᱚ ᱦᱚᱭᱛᱳ ᱵᱟᱹᱧ ᱵᱟᱲᱟᱭᱟ ᱢᱤᱫᱴᱮᱱ ᱜᱤᱫᱽᱨᱟᱹᱧ ᱠᱚᱭᱞᱮᱫᱮᱭᱟ ᱢᱟᱱᱮ ᱩᱱᱤᱭᱟᱜ ᱠᱮᱢᱮᱨᱟ ᱛᱟᱦᱮᱸ ᱠᱟᱱᱟ ᱩᱱᱤᱭᱟᱜ ᱯᱷᱳᱴᱳᱛᱮᱧ ᱯᱷᱳᱴᱳᱵᱟᱲᱟᱭ ᱠᱟᱱ ᱛᱟᱦᱮᱸᱫᱼᱟ ᱟᱹᱰᱤ ᱢᱚᱸᱡᱽ ᱨᱟᱹᱥᱠᱟᱹᱜᱮ ᱟᱹᱭᱠᱟᱹᱜᱼᱟ ᱟᱨ ᱤᱧ ᱫᱚ ᱚᱠᱚᱭᱦᱚᱸ ᱯᱷᱳᱴᱳ ᱫᱚ ᱵᱟᱝ ᱥᱟᱱᱟᱭᱤᱧᱟᱹ ᱤᱧ ᱫᱚ ᱫᱟᱨᱮ ᱠᱚ ᱛᱟᱨᱯᱚᱨ ᱪᱮᱬᱮ ᱠᱚ ᱛᱚ ᱛᱟᱭᱟᱱ ᱠᱚ ᱵᱟᱜᱽ ᱠᱚ ᱚᱱᱟᱠᱚ ᱪᱷᱚᱵᱤ ᱥᱟᱱᱟᱭᱤᱧᱟᱹ ᱢᱟᱱᱮ ᱱᱮᱹᱪᱟᱨᱟᱞ ᱡᱟᱦᱟᱱᱟᱜ ᱢᱮᱱᱟᱜ ᱟᱠᱟᱫ ᱚᱱᱟᱠᱚ ᱪᱷᱚᱵᱤ ᱥᱟᱱᱟᱭᱤᱧᱟᱹ ᱟᱹᱰᱤ ᱢᱚᱸᱡᱽ ᱡᱟᱦᱟᱱᱟᱜ ᱵᱟᱦᱟ ᱢᱮᱱᱟᱜ ᱟᱠᱟᱫ ᱛᱟᱨᱯᱚᱨ ᱵᱟᱦᱟᱢ ᱪᱷᱚᱵᱤᱭᱟ ᱟᱹᱰᱤᱢᱚᱪᱮᱢ ᱛᱟᱭᱚᱢᱥᱮᱫ ᱮᱢ ᱵᱞᱟᱨᱟ ᱵᱟᱦᱟ ᱫᱟᱨᱮ ᱟᱹᱰᱤ ᱢᱚᱸᱡᱽ ᱯᱷᱩᱴᱟᱹᱜᱼᱟ ᱡᱮᱱᱚ ᱮᱢᱚᱱ ᱮᱢ ᱪᱷᱚᱵᱤᱭ ᱮᱢᱚᱱ ᱪᱷᱚᱵᱤ ᱥᱟᱱᱟᱭᱤᱧᱟᱹ ᱚᱱᱮ ᱦᱚᱲᱠᱚ ᱨᱚᱲ ᱟᱠᱚ ᱛᱟᱯᱚᱨ ᱟᱹᱰᱤ ᱢᱚᱸᱡᱽ ᱪᱷᱚᱵᱤ ᱡᱮᱢᱚᱱ ᱨᱟᱠᱟᱯᱚᱜᱼᱟ ᱡᱚᱠᱷᱚᱱ ᱪᱟᱸᱫᱚᱭ ᱨᱟᱠᱟᱯᱚᱜᱼᱟ ᱪᱟᱸᱫᱚᱭ ᱰᱩᱵᱩᱪᱚᱜᱼᱟ ᱟᱹᱰᱤ ᱢᱚᱸᱡᱽ ᱨᱟᱠᱟᱯᱚᱜᱼᱟ ᱪᱷᱚᱵᱤ ᱠᱤᱱᱛᱩ ᱚᱠᱚᱭᱦᱚᱸ ᱪᱷᱚᱵᱤ ᱫᱚ ᱤᱧᱦᱚᱸ ᱵᱟᱹᱧ ᱩᱫᱩᱜ ᱵᱟᱲᱟ ᱟᱠᱟᱫ ᱠᱚᱣᱟ ᱤᱧ ᱫᱚ ᱪᱷᱚᱵᱤ ᱫᱚ ᱵᱟᱹᱧ ᱵᱟᱲᱟᱭᱟ ᱪᱷᱚᱵᱤ ᱛᱩᱞᱟᱹᱣ ᱫᱚ ᱟᱹᱰᱤ ᱢᱚᱸᱡᱽ ᱥᱟᱱᱟᱭᱤᱧᱟᱹ ᱠᱤᱱᱛᱩ ᱪᱷᱚᱵᱤ ᱤᱧᱟᱹ ᱪᱮᱫᱞᱮᱠᱟ ᱦᱩᱭ ᱟᱠᱟᱱ ᱛᱤᱧᱟᱹ ᱥᱮ ᱪᱮᱫ ᱞᱮᱠᱟ ᱢᱟᱱᱮ ᱤᱧᱫᱚᱧ ᱢᱮᱱᱫᱟ ᱤᱧᱫᱚᱧ ᱧᱮᱞᱫᱟ ᱟᱹᱰᱤ ᱢᱚᱪ ᱦᱩᱭ ᱟᱠᱟᱱᱟ ᱦᱚᱲ ᱩᱫᱩᱜ ᱫᱚ ᱤᱧ ᱫᱚᱧ ᱵᱚᱛᱚᱨᱚᱼᱟ ᱡᱮ ᱯᱟᱥᱮᱪ ᱠᱚ ᱢᱮᱱ ᱤᱧ ᱵᱟᱹᱲᱤᱡᱜᱮ ᱪᱷᱚᱵᱤᱧ ᱛᱩᱞᱟᱹᱣ ᱮᱫᱟ ᱛᱚᱠᱷᱚᱱ ᱫᱚ ᱚᱱᱟᱠᱷᱚᱱ ᱥᱚᱠ ᱫᱚ ᱵᱟᱱᱩᱜ ᱟᱠᱟᱫ ᱛᱤᱧᱟᱹ ᱛᱚ ᱚᱱᱟ ᱥᱚᱠ ᱫᱚ ᱤᱧ ᱫᱚ ᱵᱟᱹᱧ ᱟᱲᱟᱜ ᱚᱪᱚᱭ ᱮᱫᱟ ᱟᱹᱰᱤ ᱢᱚᱸᱡᱽ ᱟᱹᱭᱠᱟᱹᱜᱼᱟ ᱟᱨᱚ ᱪᱷᱚᱵᱤ ᱛᱩᱞᱟᱹᱣ ᱟᱹᱰᱤ ᱢᱚᱸᱡᱽ ᱫᱟᱜᱨᱮ ᱪᱷᱚᱵᱤᱢ ᱛᱩᱞᱟᱹᱜᱼᱟ ᱯᱷᱳᱴᱳᱜᱨᱟᱯᱷᱤ ᱫᱚ ᱥᱟᱱᱟᱭᱤᱧ ᱜᱮᱭᱟ ᱪᱮᱫᱟᱜ ᱥᱮ ᱯᱷᱳᱴᱳ ᱜᱨᱟᱯᱷᱤ ᱫᱚ ᱤᱧ ᱟᱹᱰᱤ ᱥᱚᱠ ᱛᱤᱧ ᱟᱨ ᱯᱷᱚᱴᱜᱨᱟᱯᱷᱤ ᱫᱚ ᱵᱷᱟᱹᱞᱤᱜᱮᱭᱟ